ᱦᱳᱭ ᱠᱟᱨᱟᱢ ᱠᱚ ᱱᱚᱝᱠᱟ ᱦᱩᱭᱩᱜ ᱠᱟᱱᱟ ᱢᱟᱱᱮ ᱤᱭᱟᱹᱜᱮ ᱟᱸᱜᱷᱟᱬ ᱵᱚᱸᱜᱟ ᱢᱤᱫᱴᱟᱝ ᱦᱩᱭᱩᱜ ᱠᱟᱱᱟ ᱵᱷᱟᱸᱫᱚᱨ ᱵᱚᱸᱜᱟ ᱟᱨ ᱜᱚᱢᱦᱟ ᱚᱱᱟ ᱵᱤᱪᱨᱮ ᱡᱩᱫᱤ ᱟᱨ ᱡᱟᱦᱟᱱ ᱡᱟᱦᱟᱱ ᱞᱮᱠᱟ ᱠᱚ ᱠᱟᱹᱢᱤᱭᱮᱜᱼᱟ ᱢᱟᱱᱮ ᱤᱭᱟᱹ ᱦᱟᱸᱜ ᱠᱟᱨᱟᱢ ᱵᱚᱸᱜᱟ ᱩᱱᱠᱩ ᱢᱟ ᱚᱱᱠᱟ ᱠᱚ ᱠᱟᱹᱢᱤᱭᱟ ᱡᱮ ᱵᱟᱝ ᱟᱞᱚᱵᱤᱱ ᱤᱭᱟᱹᱭᱟ ᱤᱭᱟᱹᱨᱮ ᱟᱨ ᱚᱠᱟ ᱞᱮᱠᱟ ᱠᱚ ᱟᱠᱚᱨᱮᱱ ᱵᱚᱸᱜᱟ ᱠᱚ ᱵᱮᱨᱮᱫ ᱟᱠᱟᱜ ᱠᱚᱣᱟ ᱪᱮᱫ ᱛᱮᱠᱚ ᱵᱤᱫᱟᱹᱭ ᱠᱚᱣᱟ ᱪᱮᱫ ᱛᱮ ᱵᱟᱝᱟ ᱚᱱᱟ ᱢᱟ ᱟᱠᱚ ᱠᱚ ᱵᱟᱲᱟᱭᱟ ᱱᱤᱡᱮᱨ ᱨᱮᱱ ᱱᱤᱡᱮᱨ ᱵᱚᱸᱜᱟ ᱢᱮᱱᱟᱜ ᱠᱚᱣᱟ ᱟᱡ ᱛᱮᱜᱮ ᱥᱮᱵᱟ ᱟᱠᱟᱫᱮᱭᱟ ᱟᱨ ᱟᱵᱚ ᱫᱚ ᱱᱤᱱᱟᱹᱜ ᱵᱚᱱ ᱵᱟᱲᱟᱭᱟ ᱡᱮ ᱟᱸᱜᱷᱟᱬ ᱵᱚᱸᱜᱟ ᱟᱨ ᱱᱚᱣᱟ ᱵᱷᱟᱫᱚᱨ ᱵᱚᱸᱜᱟ ᱟᱨ ᱦᱟᱸᱜ ᱜᱳᱢᱦᱟ ᱤᱱᱟᱹᱜ ᱫᱚ ᱦᱟᱸᱜ ᱱᱤᱭᱟᱹ ᱱᱟᱦᱟᱸᱜ ᱠᱚ ᱠᱟᱨᱟᱢᱚᱜᱼᱟ ᱟᱨ ᱚᱱᱟᱫᱚ ᱟᱠᱚ ᱠᱚ ᱵᱟᱰᱟᱭᱟ ᱫᱟᱲᱮᱭᱟᱜᱟ ᱡᱮᱢᱚᱱ ᱪᱮᱫ ᱛᱮᱠᱚ ᱟᱠᱚ ᱠᱚ ᱢᱟᱲᱟᱝ ᱠᱷᱚᱱ ᱠᱚ ᱵᱮᱵᱷᱟᱨ ᱟᱠᱟᱫ ᱠᱚᱣᱟ ᱟᱨ ᱠᱚ ᱮᱢ ᱟᱠᱟᱫ ᱠᱚᱣᱟ ᱟᱨ ᱠᱚ ᱵᱤᱫᱟᱹᱭ ᱟᱠᱟᱫ ᱠᱚᱣᱟ ᱠᱚ ᱮᱱ ᱤᱱᱠᱟᱹ ᱫᱷᱟᱨᱟ ᱜᱮ ᱦᱟᱸᱜ ᱚᱱᱠᱟ ᱠᱚ ᱢᱮᱱᱟᱜᱼᱟ ᱟᱨ ᱱᱚᱝᱠᱟ ᱵᱚᱱ ᱵᱟᱲᱟ ᱟᱠᱟᱫ ᱜᱮᱭᱟ ᱡᱚᱛᱚ ᱠᱚᱜᱮ ᱱᱤᱱᱟᱹᱜ ᱴᱟᱹᱭᱤᱢ ᱫᱚ ᱦᱟᱸᱜ ᱠᱚ ᱠᱟᱨᱟᱢᱚᱜᱼᱟ ᱱᱤᱭᱟᱹ ᱦᱤᱞᱳᱜ ᱫᱚ ᱱᱤᱭᱟᱹ ᱱᱤᱭᱟᱹ ᱪᱟᱸᱫᱚ ᱢᱤᱫᱴᱟᱝ ᱠᱟᱨᱟᱢᱚᱜᱼᱟ ᱱᱚᱣᱟ ᱪᱟᱸᱫᱚ ᱢᱤᱫᱴᱟᱝ ᱠᱟᱨᱟᱢᱚᱜᱼᱟ ᱱᱤᱭᱟᱹ ᱪᱟᱸᱫᱚ ᱢᱤᱫᱴᱟᱝ ᱠᱟᱨᱟᱢᱚᱜᱼᱟ ᱠᱟᱨᱟᱢ ᱵᱚᱸᱜᱟ ᱫᱚ